ᱥᱟᱱᱛᱟᱞ ᱦᱚᱯᱚᱱᱟᱜ ᱮᱱᱮᱡ ᱥᱮᱨᱮᱧᱫᱚ ᱟᱹᱰᱤ ᱨᱟᱹᱥᱠᱟᱹ ᱜᱮᱭᱟ ᱠᱟᱹᱴᱤᱡ ᱠᱷᱚᱡ ᱜᱮ ᱜᱚᱜᱚ ᱛᱟᱠᱚ ᱫᱤᱫᱤ ᱛᱟᱠᱚ ᱦᱤᱞᱤ ᱛᱟᱠᱚ ᱮᱱᱮᱡ ᱤᱧ ᱧᱮᱞ ᱟᱠᱟᱫ ᱠᱚᱣᱟ ᱥᱚᱦᱚᱨᱟᱭ ᱮᱱᱮᱡ ᱵᱟᱦᱟ ᱮᱱᱮᱡ ᱛᱳ ᱚᱱᱟ ᱮᱱᱮᱡ ᱧᱮᱞᱛᱮ ᱤᱧᱦᱚᱸ ᱟᱹᱰᱤ ᱠᱟᱹᱴᱤᱡ ᱠᱷᱚᱡ ᱜᱮ ᱩᱱᱠᱩ ᱥᱟᱣᱛᱮ ᱮᱱᱮᱡ ᱠᱟᱱ ᱛᱟᱦᱮᱱ ᱜᱤᱭᱟᱹᱧ ᱛᱚᱠᱷᱚᱱ ᱫᱚ ᱩᱱᱟᱹᱜ ᱮᱱᱮᱡ ᱵᱟᱹᱧ ᱵᱟᱲᱟᱭ ᱠᱟᱱ ᱛᱟᱦᱮᱸ ᱠᱟᱱᱟ ᱱᱮᱛᱟᱨ ᱫᱚ ᱥᱮᱬᱟ ᱟᱠᱟᱫᱟᱹᱧ ᱤᱧᱦᱚᱸ ᱮᱱᱮᱡ ᱛᱳ ᱟᱞᱮ ᱡᱚᱠᱷᱚᱱ ᱠᱩᱲᱤ ᱦᱚᱯᱚᱱ ᱮᱱᱮᱡ ᱟᱞᱮ ᱡᱮ ᱠᱳᱱᱳ ᱮᱱᱮᱡ ᱛᱚᱠᱷᱚᱱ ᱫᱚ ᱯᱟᱹᱧᱪᱤ ᱥᱟᱹᱲᱤ ᱵᱟᱸᱫᱮ ᱠᱟᱛᱮᱫ ᱵᱚᱦᱚᱜ ᱨᱮ ᱵᱚᱦᱚᱜ ᱨᱮᱱᱟᱜ ᱠᱷᱚᱯᱟ ᱨᱮ ᱵᱟᱦᱟ ᱛᱚᱲᱟ ᱞᱩᱛᱩᱨ ᱨᱮᱱᱟᱜ ᱢᱟᱞᱟ ᱪᱩᱲᱤ ᱚᱱᱟ ᱠᱚ ᱡᱚᱛᱚᱜᱮ ᱦᱚᱨᱚᱜ ᱠᱟᱛᱮᱞᱮ ᱮᱱᱮᱡᱟ ᱟᱨ ᱢᱤᱫ ᱥᱟᱶᱛᱮ ᱚᱱᱟᱠᱚ ᱦᱚᱨᱚᱜ ᱠᱟᱛᱮᱫ ᱮᱱᱮᱡ ᱠᱷᱟᱡ ᱟᱹᱰᱤ ᱪᱮᱦᱮᱨᱟ ᱧᱮᱞᱚᱜᱼᱟ ᱧᱮᱞᱚᱜ ᱟᱢ ᱟᱨᱠᱤ ᱚᱱᱟ ᱠᱷᱟᱹᱛᱤᱨ ᱛᱮᱜᱮ ᱚᱱᱟ ᱠᱚ ᱡᱚᱛᱚ ᱦᱚᱲ ᱞᱮ ᱦᱚᱨᱚᱜ ᱠᱟᱜᱼᱟ ᱟᱨᱞᱮ ᱮᱱᱮᱡᱟ ᱟᱨ ᱟᱵᱚ ᱥᱟᱱᱛᱟᱲ ᱦᱚᱯᱚᱱᱟᱜ ᱮᱱᱮᱡ ᱥᱮᱨᱮᱧ ᱫᱚ ᱟᱹᱰᱤ ᱥᱚᱨᱮᱥ ᱜᱮᱭᱟ ᱪᱮᱫᱟᱜ ᱥᱮ ᱟᱵᱚ ᱫᱚ ᱱᱤᱡᱮ ᱛᱮᱜᱮ ᱵᱚᱱ ᱥᱮᱨᱮᱧᱟ ᱟᱨ ᱱᱤᱡᱮ ᱛᱮᱜᱮ ᱵᱚᱱ ᱮᱱᱮᱡᱟ ᱟᱨ ᱨᱩ ᱦᱚᱸ ᱟᱵᱚ ᱜᱮᱵᱚᱱ ᱨᱩᱭᱟ ᱟᱨ ᱡᱮᱢᱚᱱ ᱥᱮᱨᱮᱧ ᱛᱟᱦᱮᱱᱟ ᱛᱮᱢᱚᱱ ᱨᱩ ᱫᱚᱝ ᱨᱩ ᱟᱞᱟᱫᱟ ᱞᱟᱜᱽᱬᱮ ᱨᱩ ᱟᱞᱟᱫᱟ ᱵᱟᱦᱟ ᱨᱩ ᱟᱞᱟᱫᱟ ᱥᱚᱦᱚᱨᱟᱭ ᱨᱩ ᱟᱞᱟᱫᱟ ᱡᱚᱛᱚ ᱨᱩᱜᱮ ᱟᱞᱟᱫᱟ ᱟᱞᱟᱫᱟ ᱡᱮᱢᱚᱱ ᱡᱮᱢᱚᱱ ᱥᱮᱨᱮᱧ ᱛᱮᱢᱚᱱᱜᱮ ᱨᱩ ᱟᱨ ᱱᱚᱣᱟ ᱨᱩᱼᱠᱚ ᱛᱟᱞᱟᱛᱮ ᱟᱵᱚ ᱥᱟᱱᱛᱟᱲ ᱥᱟᱱᱛᱟᱲᱟᱜ ᱫᱷᱚᱨᱚᱢ ᱨᱮᱱᱟᱜ ᱡᱟᱛᱤᱭᱳ ᱡᱮᱣᱮᱫ ᱛᱟᱦᱮᱱᱟ ᱟᱨ ᱱᱮᱛᱟᱨ ᱨᱮᱱ ᱜᱤᱫᱽᱨᱟᱹ ᱠᱚᱦᱚᱸ ᱠᱚ ᱥᱮᱬᱟᱭ ᱢᱟ ᱟᱨ ᱡᱮ